ᱠᱷᱟᱡ ᱫᱚ ᱟᱢᱫᱚᱢ ᱚᱠᱚᱭ ᱠᱟᱱᱛᱮ ᱦᱮᱸ ᱟᱫᱚ ᱪᱤᱠᱟᱹᱣᱟᱠᱟᱱᱟ ᱚᱱᱟ ᱠᱤᱪᱨᱤᱡ ᱫᱚ ᱦᱩᱭ ᱫᱟᱲᱮᱭᱟᱜᱼᱟ ᱟᱹᱰᱤ ᱰᱷᱮᱨ ᱠᱤᱪᱨᱤᱡ ᱛᱮᱦᱮᱸ ᱠᱟᱱᱟ ᱛᱚ ᱟᱫᱚ ᱦᱟᱱᱤᱼᱱᱟᱹᱭ ᱦᱟᱱᱤᱼᱱᱟᱹᱭᱟᱜ ᱠᱤᱪᱨᱤᱡ ᱤᱭᱟᱹᱛᱮ ᱜᱤᱫᱽᱨᱟᱹᱣᱟᱜ ᱨᱚᱜ ᱠᱷᱟᱴᱚᱣ ᱟᱠᱟᱱᱟ ᱟᱫᱚ ᱟᱜᱩ ᱦᱚᱴᱚ ᱠᱟᱜᱢᱮ ᱦᱮᱸᱛᱚ ᱟᱜᱩ ᱦᱚᱴᱚ ᱠᱟᱜᱢᱮ ᱨᱚᱜ ᱤᱭᱟᱹᱭ ᱛᱟᱹᱭᱟᱹᱧ ᱨᱚᱜ ᱨᱟᱲᱟᱭ ᱠᱟᱛᱮᱫ ᱟᱨᱦᱚᱸ ᱫᱚᱥᱨᱟ ᱤᱭᱟᱹ ᱟᱨᱚ ᱡᱩᱫᱟᱹᱛᱤᱧ ᱨᱚᱜᱟ ᱛᱤᱥ ᱟᱫᱚᱢ ᱟᱜᱩ ᱦᱚᱴᱚ ᱠᱟᱜ ᱠᱟᱱᱟ

ᱦᱮᱸ ᱛᱚᱵᱮ ᱩᱥᱟᱹᱨᱟᱛᱮ ᱦᱮᱡ ᱜᱚᱫᱚᱜ ᱢᱮ ᱦᱮᱸᱻ ᱦᱮᱸᱻ